ᱟᱞᱮ ᱥᱮᱫᱨᱮ ᱢᱤᱫᱴᱟᱝ ᱥᱤᱱᱮᱢᱟ ᱦᱚᱞ ᱢᱮᱱᱟᱜᱼᱟ ᱵᱳᱞᱯᱩᱨ ᱥᱟᱱᱛᱤᱱᱤᱠᱮᱛᱚᱱ ᱨᱮ ᱚᱱᱰᱮ ᱫᱚ ᱵᱳᱞᱯᱩᱨ ᱥᱟᱱᱛᱤᱱᱤᱠᱮᱛᱚᱱ ᱠᱟᱱᱟ ᱨᱚᱵᱚᱱᱫᱚᱨᱚᱱᱟᱛᱷ ᱴᱷᱟᱹᱠᱩᱨᱮ ᱵᱮᱱᱟᱣ ᱞᱮᱫ ᱛᱟᱸᱦᱮᱫ ᱚᱱᱟ ᱠᱷᱟᱹᱛᱤᱨᱛᱮ ᱱᱩᱭ ᱵᱚᱞᱮ ᱠᱚᱢᱜᱮ ᱯᱚᱭᱥᱟ ᱠᱚ ᱦᱟᱥᱛᱟᱣ ᱜᱮᱭᱟ ᱯᱷᱤᱨᱤ ᱫᱚ ᱵᱟᱝ ᱯᱷᱤᱨᱤ ᱛᱮᱫᱚ ᱵᱟᱝ ᱯᱚᱭᱥᱟ ᱫᱚᱠᱚ ᱦᱟᱛᱟᱣ ᱜᱮᱭᱟ ᱟᱨ ᱵᱷᱟᱜᱤ ᱵᱷᱟᱜᱤ ᱢᱳᱵᱷᱤ ᱦᱤᱡᱩᱜᱼᱟ ᱟᱭᱢᱟ ᱫᱤᱱ ᱫᱷᱚᱨᱮ ᱠᱚ ᱦᱩᱭ ᱦᱚᱪᱚᱭᱟ ᱛᱟᱨᱯᱚᱨᱮ ᱱᱚᱜ ᱚᱭ ᱮᱱᱮᱡ ᱥᱮᱨᱮᱧ ᱵᱟᱠᱷᱨᱟ ᱛᱮᱦᱚᱸ ᱟᱵᱚ ᱫᱚᱵᱚᱱ ᱥᱟᱱᱛᱟᱞᱤ ᱠᱥᱱᱟ ᱛᱚ ᱨᱮᱱᱟᱜ ᱢᱟᱱᱮ ᱵᱷᱟᱹᱜᱤ ᱢᱤᱫᱴᱟᱱ ᱥᱟᱱᱛᱟᱞᱤ ᱟᱹᱨᱤᱪᱟᱞᱤ ᱢᱮᱱᱟᱜ ᱟᱠᱟᱫᱟ ᱠᱟᱞᱪᱟᱨ ᱢᱮᱱᱟᱜ ᱠᱟᱫᱟ ᱮᱱᱮᱡ ᱥᱮᱨᱮᱧ ᱫᱚ ᱮᱴᱟᱜ ᱫᱤᱥᱚᱢ ᱨᱮᱫᱚ ᱠᱤᱱᱛᱩ ᱡᱮᱢᱚᱱ ᱵᱚᱨᱫᱷᱟᱱ ᱠᱚᱨᱮ ᱫᱚ ᱩᱱᱟᱹᱜ ᱮᱱᱮᱡ ᱥᱮᱨᱮᱧ ᱨᱮᱭᱟᱜ ᱟᱹᱨᱤᱪᱟᱹᱞᱤ ᱵᱟᱹᱱᱩᱜ ᱠᱟᱫᱟ ᱵᱟᱸᱠᱩᱲᱟ ᱢᱮᱫᱱᱤᱯᱩᱨ ᱚᱱᱛᱮ ᱫᱩᱧ ᱵᱟᱫ ᱠᱟᱫᱟ ᱱᱚᱜ ᱚᱭ ᱵᱤᱨᱵᱷᱩᱢ ᱯᱟᱥᱮᱨᱮ ᱵᱚᱨᱫᱷᱚᱢᱟᱱ ᱨᱮᱱᱟᱜ ᱠᱟᱛᱷᱟᱧ ᱞᱟᱹᱭᱫᱟ ᱛᱳ ᱩᱱᱟᱹᱜ ᱫᱚ ᱮᱱᱮᱡ ᱥᱮᱨᱮᱧ ᱫᱚ ᱵᱟᱠᱚ ᱦᱩᱭ ᱦᱚᱪᱚᱭᱫᱟ ᱛᱚᱠᱷᱚᱱ ᱚᱱᱟ ᱟᱵᱚᱣᱟᱜ ᱮᱱᱮᱡ ᱥᱮᱨᱮᱧ ᱨᱟᱹᱥᱠᱟᱹ ᱢᱮᱱᱟᱜ ᱟᱠᱟᱫᱟ ᱟᱨ ᱥᱤᱱᱮᱢᱟ ᱢᱟ ᱨᱚᱵᱤᱱᱫᱚᱨᱚᱱᱟᱛᱷ ᱴᱷᱟᱹᱠᱩᱨᱮ ᱵᱮᱱᱟᱣ ᱟᱠᱟᱫ